ᱤᱧ ᱢᱤᱫᱴᱮᱱ ᱡᱩᱛᱟᱹ ᱠᱤᱨᱤᱧ ᱠᱟᱛᱮᱫ ᱦᱚᱨᱚᱜ ᱠᱟᱛᱮᱫ ᱢᱚᱡᱽ ᱵᱟᱹᱧ ᱵᱩᱡᱷᱟᱹᱣᱮᱫᱟ ᱱᱚᱣᱟ ᱡᱩᱛᱟᱹ ᱱᱤᱝᱠᱟᱱᱟᱜ ᱜᱮ ᱵᱚᱞᱮ ᱤᱧᱟᱹᱜ ᱠᱩᱥᱤ ᱦᱩᱭᱱᱟ ᱠᱤᱨᱤᱧ ᱠᱮᱫᱟ ᱢᱮᱱᱠᱷᱟᱱ ᱚᱲᱟᱜ ᱟᱹᱜᱩ ᱠᱟᱛᱮᱫ ᱦᱚᱨᱚᱜ ᱫᱟᱹᱧ ᱢᱮᱱᱠᱷᱟᱡ ᱦᱚᱨᱚᱜ ᱠᱟᱛᱮᱫ ᱠᱟᱴᱟᱨᱮ ᱡᱩᱛ ᱵᱟᱝ ᱵᱩᱡᱷᱟᱹᱜ ᱠᱟᱱᱟ ᱢᱮᱱᱠᱷᱟᱡ ᱢᱚᱡᱽ ᱵᱟᱝ ᱧᱮᱞᱚᱜ ᱠᱟᱱᱟ ᱟᱹᱰᱤ ᱡᱩᱛᱟᱹ ᱤᱭᱟᱹᱜᱮ ᱟᱹᱭᱠᱟᱹᱜ ᱠᱟᱱᱟ ᱢᱟᱱᱮ ᱚᱠᱟ ᱞᱮᱠᱟ ᱪᱚᱝ ᱟᱹᱭᱠᱟᱹᱜ ᱠᱟᱱᱟ ᱦᱚᱨᱚᱜ ᱨᱮ ᱚᱱᱟᱜᱮ ᱠᱩᱥᱤ ᱵᱟᱹᱧ ᱵᱩᱡᱷᱟᱣᱮᱫᱟ